ᱦᱮᱸ ᱦᱮᱞᱳ ᱚᱠᱟ ᱠᱷᱚᱱ ᱯᱮ ᱢᱮᱱᱮᱜᱼᱟ ᱚᱠᱟ ᱵᱮᱝᱠ ᱠᱷᱚᱱ ᱚᱸᱻ ᱦᱚᱸ ᱪᱮᱫ ᱞᱟᱹᱠᱛᱤ ᱛᱟᱦᱮᱸ ᱠᱟᱱᱟ ᱚᱸᱻ ᱦᱚᱸ ᱟᱫᱷᱟᱨ ᱟᱫᱷᱟᱨ ᱛᱟᱹᱞᱤᱧ ᱵᱷᱩᱞ ᱟᱠᱟᱱᱟ ᱟᱪᱪᱷᱟ ᱴᱷᱤᱠ ᱜᱮᱭᱟ ᱟᱫᱚ ᱦᱳᱭ ᱛᱚᱵᱮ ᱟᱹᱞᱤᱧ ᱜᱟᱯᱟ ᱢᱮᱭᱟᱝ ᱵᱷᱤᱛᱤᱨ ᱨᱮᱜᱮ ᱛᱚᱵᱮ ᱚᱱᱟᱞᱤᱧ ᱠᱟᱨᱮᱠᱥᱚᱱᱟ ᱟᱨ ᱜᱟᱯᱟ ᱜᱮ ᱱᱟᱦᱟᱜᱞᱤᱧ ᱴᱷᱤᱠᱟ ᱡᱚᱛᱚ ᱜᱮ ᱦᱳᱭ ᱛᱚᱵᱮ ᱢᱟ ᱡᱚᱦᱟᱨ ᱜᱮ ᱛᱚᱵᱮ ᱢᱟ